ᱟᱸ ᱟᱢ ᱚᱠᱟ ᱚᱠᱟ ᱠᱷᱚᱱᱮᱢ ᱢᱮᱱ ᱮᱫᱟ ᱟᱪᱪᱷᱟ ᱟᱪᱪᱷᱟ ᱟᱪᱪᱷᱟ

ᱚᱻ ᱚᱱᱟᱫᱚ ᱪᱮᱫ ᱞᱮᱠᱟᱦᱚᱸ ᱵᱟᱝ ᱪᱮᱠᱟᱹ ᱦᱩᱭ ᱟᱠᱟᱱᱟ ᱦᱚᱭᱛᱚ ᱡᱚᱠᱷᱚᱡ ᱤᱧ ᱢᱟᱯ ᱡᱳᱠᱷ ᱠᱮᱫ ᱢᱮᱭᱟ ᱚᱱᱮ ᱩᱱ ᱥᱚᱢᱚᱭ ᱦᱚᱭᱛᱚ ᱠᱟᱹᱴᱤᱡ ᱚᱱᱟ ᱢᱟᱯ ᱥᱚᱢᱚᱭ ᱵᱟᱹᱲᱛᱤ ᱟᱠᱟᱱᱟ ᱚᱱᱟ ᱵᱟᱹᱧ ᱦᱩᱫᱤᱥ ᱫᱟᱲᱮ ᱟᱠᱟᱫᱛᱮ ᱚᱱᱟ ᱯᱳᱸᱜ ᱰᱷᱤᱞᱟᱹ ᱟᱠᱟᱱ ᱛᱟᱢᱟ ᱟᱨ ᱢᱚᱸᱡᱽ ᱥᱟᱹᱦᱤᱡ ᱦᱚᱸ ᱵᱟᱝ ᱵᱮᱱᱟᱣ ᱟᱠᱟᱱᱟ ᱰᱷᱤᱞᱟᱹ ᱰᱷᱤᱞᱟᱹ ᱦᱚᱛᱮᱡᱛᱮ ᱚᱱᱟᱫᱚᱢ ᱟᱢᱫᱚᱢ ᱢᱚᱸᱡᱽ ᱥᱟᱹᱦᱤᱡ ᱫᱚ ᱵᱟᱢ ᱵᱩᱡᱷᱟᱹᱣ ᱟ ᱴᱷᱤᱠ ᱜᱮᱭᱟ ᱟᱫᱚ ᱡᱚᱠᱷᱮᱡ ᱱᱚᱝᱠᱟ ᱟᱢᱟᱜ ᱮᱴᱠᱮᱴᱚᱬᱮ ᱦᱩᱭᱩᱜ ᱠᱟᱱ ᱛᱟᱢᱟ ᱟᱢᱫᱚ ᱤᱧ ᱴᱷᱮᱱ ᱟᱹᱜᱩᱭ ᱢᱮ ᱟᱹᱜᱩ ᱠᱟᱛᱮᱫ ᱯᱚᱨᱮ ᱵᱷᱟᱹᱜᱮ ᱴᱷᱤᱠ ᱤᱧ ᱡᱚᱠᱷᱟ ᱠᱟᱛᱮᱫ ᱤᱧ ᱧᱮᱞ ᱢᱮᱭᱟ ᱟᱢᱟᱜ ᱰᱟᱸᱰᱟ ᱠᱩᱧ ᱡᱚᱠᱷᱟᱭ ᱛᱟᱢᱟ ᱰᱟᱸᱰᱟ ᱠᱚᱜᱮ ᱛᱚᱢ ᱢᱮᱱ ᱮᱫᱟ ᱰᱷᱤᱞ ᱟᱠᱟᱱ ᱛᱤᱧᱟᱹ ᱦᱮᱸ ᱚᱱᱟ ᱫᱚ ᱟᱹᱜᱩᱭ ᱢᱮ ᱤᱧᱴᱷᱮᱱ ᱚᱱᱟ ᱵᱷᱩᱲᱤ ᱠᱟᱛᱮᱫ ᱟᱨᱦᱚᱧ ᱴᱷᱤᱠ ᱥᱟᱹᱦᱤᱡ ᱤᱧ ᱥᱮᱞᱟᱹᱭ ᱠᱟᱛᱟᱢᱟ

ᱦᱮᱸ ᱦᱮᱸ ᱠᱚᱱᱚ ᱚᱥᱩᱵᱤᱫᱟ ᱫᱚ ᱵᱟᱝ ᱦᱩᱭᱩᱜ ᱟ ᱚᱱᱟᱫᱚ ᱚᱱᱟ ᱢᱟᱯ ᱨᱮ ᱠᱟᱹᱴᱤᱡ ᱮᱴᱠᱮᱴᱚᱬᱮ ᱦᱩᱭ ᱞᱮᱱᱛᱮ ᱚᱱᱮ ᱚᱱᱠᱟ ᱫᱚ ᱰᱷᱤᱞᱟᱹ ᱰᱷᱟᱞᱟ ᱫᱚ ᱦᱩᱭ ᱟᱠᱟᱱᱟ